ᱤᱧ ᱫᱚ ᱡᱷᱟᱲᱠᱷᱚᱸᱰ ᱯᱚᱱᱚᱛ ᱨᱤᱱᱤᱡ ᱠᱟᱹᱱᱟᱹᱧ ᱡᱷᱟᱲᱠᱷᱚᱸᱰ ᱯᱚᱱᱚᱛ ᱨᱮᱫᱚ ᱱᱤᱛᱚᱝ ᱫᱚ ᱡᱷᱟᱲᱠᱷᱚᱸᱰ ᱥᱚᱨᱠᱟᱨᱟᱜ ᱨᱟᱡᱽ ᱪᱟᱞᱟᱜ ᱠᱟᱱᱟ ᱟᱨ ᱠᱟᱨᱮᱱᱴ ᱮᱯᱷᱮᱭᱟᱨ ᱫᱚ ᱥᱮᱛᱟᱜ ᱫᱤᱱ ᱜᱮᱧ ᱮᱠ ᱜᱷᱚᱱᱴᱟ ᱤᱧ ᱫᱚᱧ ᱧᱮᱞᱟ ᱠᱟᱨᱮᱱᱴ ᱮᱯᱷᱭᱟᱨ ᱨᱮᱫᱚ ᱵᱷᱤᱱᱟᱹ ᱵᱷᱤᱱᱟᱹ ᱨᱟᱡᱽᱡᱚ ᱟᱵᱚ ᱯᱩᱨᱟᱹ ᱯᱨᱚᱫᱮᱹᱥ ᱮᱭᱟ ᱵᱤᱫᱮᱹᱥ ᱨᱮᱱᱟᱜ ᱠᱟᱛᱷᱟ ᱢᱤᱫᱵᱟᱨ ᱠᱟᱛᱷᱟ ᱧᱟᱢᱚᱜᱼᱟ ᱟᱨ ᱟᱞᱮ ᱱᱚᱣᱟ ᱡᱷᱟᱲᱠᱷᱚᱸᱰ ᱯᱚᱱᱚᱛ ᱨᱮᱫᱚ ᱵᱚᱨᱛᱚᱢᱟᱱ ᱪᱟᱹᱢᱯᱟᱹᱭ ᱥᱚᱨᱮᱱ ᱢᱩᱠᱷᱚᱢᱚᱱᱛᱨᱤ ᱫᱚ ᱢᱮᱱᱟᱭᱟ ᱟᱨ ᱪᱟᱹᱢᱯᱟᱹᱭ ᱥᱚᱨᱮᱱᱟᱜ ᱥᱚᱨᱠᱟᱨ ᱨᱮ ᱡᱮ ᱯᱤ ᱮᱥ ᱥᱤ ᱮᱠᱡᱟᱢ ᱠᱤᱪᱷᱩ ᱫᱤᱱ ᱞᱟᱦᱟᱨᱮ ᱦᱩᱭᱩᱜ ᱠᱟᱛᱷᱟ ᱵᱟᱭ ᱦᱩᱭᱫᱟᱲᱮ ᱠᱟᱣᱟᱜᱼᱟ ᱚᱱᱟ ᱡᱮ ᱯᱤ ᱮᱥ ᱥᱤ ᱮᱠᱡᱟᱢ ᱵᱟᱠᱷᱨᱟ ᱛᱮᱜᱮ ᱛᱮᱦᱮᱧᱟᱜ ᱠᱟᱨᱮᱱᱴ ᱮᱯᱷᱮᱭᱟᱨ ᱨᱮᱫᱚ ᱪᱟᱹᱢᱯᱟᱹᱭ ᱥᱚᱨᱮᱱᱮ ᱞᱟᱹᱭ ᱦᱚᱪᱚᱜ ᱠᱟᱜᱼᱟ ᱠᱤ ᱡᱮ ᱯᱤ ᱮᱥ ᱥᱤ ᱮᱠᱡᱟᱢ ᱡᱟᱦᱟᱸ ᱵᱟᱝ ᱦᱩᱭ ᱫᱟᱲᱮ ᱠᱟᱜᱼᱟ ᱚᱱᱟ ᱮᱠᱡᱟᱢ ᱟᱹᱰᱤ ᱩᱥᱟᱹᱨᱟᱛᱮ ᱦᱩᱭᱩᱜᱼᱟ ᱟᱨ ᱪᱳᱭᱛᱨᱤᱥ ᱦᱟᱡᱟᱨ ᱜᱤᱫᱽᱨᱟᱹ ᱱᱚᱣᱟ ᱡᱷᱟᱲᱠᱷᱚᱸᱰ ᱯᱚᱱᱚᱛ ᱨᱮ ᱪᱟᱹᱠᱨᱤ ᱱᱚᱠᱨᱤ ᱠᱚ ᱧᱟᱢᱟ ᱢᱮᱱᱛᱮᱫ ᱟᱥᱟᱭᱟ ᱮᱢ ᱠᱟᱜᱼᱟ ᱪᱟᱹᱢᱯᱟᱹᱭ ᱥᱚᱨᱮᱱᱟᱜ ᱥᱚᱨᱠᱟᱨ ᱨᱮ ᱡᱩᱫᱤ ᱜᱤᱫᱽᱨᱟᱹ ᱠᱚ ᱪᱟᱹᱠᱨᱤ ᱱᱚᱠᱨᱤ ᱠᱚ ᱧᱟᱢᱟ ᱟᱹᱰᱤ ᱨᱟᱹᱥᱠᱟᱹ ᱠᱚ ᱟᱹᱭᱠᱟᱹᱣᱟ ᱪᱟᱹᱢᱯᱟᱹᱭ ᱥᱚᱨᱮᱱᱟᱜ ᱥᱚᱨᱠᱟᱨᱟᱜ ᱚᱱᱟᱜᱮ ᱛᱮᱦᱮᱧ ᱞᱟᱹᱭ ᱦᱚᱪᱚ ᱠᱟᱜᱼᱟ ᱪᱟᱹᱢᱯᱟᱹᱭ ᱥᱚᱨᱮᱱ ᱫᱚ ᱠᱟᱨᱮᱱᱴ ᱮᱯᱷᱮᱭᱟᱨ ᱫᱚ ᱛᱮᱦᱮᱧ ᱤᱱᱟᱹ ᱠᱚᱜᱮ ᱡᱷᱟᱲᱠᱷᱚᱸᱰ ᱯᱚᱱᱚᱛ ᱨᱮᱱᱟᱜ ᱫᱚᱧ ᱧᱮᱞ ᱞᱟᱜᱼᱟ